ᱦᱮᱸ ᱥᱮᱫᱟᱭ ᱢᱟᱨᱮ ᱦᱚᱲᱟᱜ ᱠᱟᱹᱦᱱᱤ ᱠᱟᱛᱷᱟ ᱠᱚ ᱟᱡᱚᱢ ᱠᱟᱛᱮᱫ ᱢᱤᱫ ᱵᱟᱨ ᱯᱩᱛᱷᱤ ᱫᱩᱞᱤᱧ ᱚᱞ ᱟᱠᱟᱫ ᱜᱮᱭᱟ ᱟᱨ ᱱᱤᱛᱚᱜ ᱦᱚᱸ ᱟᱨᱦᱚᱸ ᱠᱤᱪᱷᱩ ᱜᱟᱱ ᱚᱞ ᱨᱮᱱᱟᱜ ᱠᱩᱨᱩᱢᱩᱴᱩ ᱨᱮᱜᱮ ᱢᱮᱱᱟᱜ ᱞᱤᱧᱟ ᱟᱫᱚ ᱚᱱᱟ ᱠᱟᱛᱷᱟ ᱠᱚ ᱠᱟᱹᱦᱱᱤ ᱠᱚ ᱚᱞ ᱵᱟᱲᱟ ᱠᱟᱛᱮᱫ ᱯᱟᱲᱦᱟᱣ ᱵᱟᱲᱟ ᱞᱮᱠᱷᱟᱱ ᱱᱚᱝᱠᱟ ᱟᱴᱠᱟᱨᱚᱜᱼᱟ ᱡᱮ ᱥᱟᱹᱨᱤ ᱜᱮ ᱱᱚᱣᱟ ᱠᱚᱫᱚ ᱢᱤᱫ ᱥᱚᱢᱚᱭ ᱟᱹᱰᱤ ᱵᱤᱪᱤᱛᱨᱚ ᱵᱤᱪᱤᱛᱨᱚ ᱜᱷᱚᱴᱚᱱᱟ ᱠᱚ ᱜᱷᱴᱟᱣ ᱟᱠᱟᱱᱟ ᱢᱮᱱᱛᱮᱫ ᱩᱭᱦᱟᱹᱨᱚᱜ ᱠᱟᱱᱟ ᱟᱨ ᱚᱱᱟ ᱠᱚ ᱡᱚᱠᱷᱚᱱ ᱥᱚᱢᱟᱡᱽ ᱨᱮ ᱥᱮ ᱟᱹᱛᱩ ᱴᱚᱞᱟ ᱨᱮ ᱠᱟᱛᱷᱟ ᱠᱚ ᱞᱟᱹᱭ ᱥᱚᱫᱚᱨᱚᱜᱼᱟ ᱩᱱᱠᱩ ᱦᱚᱸ ᱱᱚᱣᱟ ᱠᱚ ᱵᱟᱲᱟᱭ ᱟᱡᱚᱢ ᱞᱟᱹᱜᱤᱫ ᱟᱹᱰᱤ ᱜᱮ ᱛᱮᱛᱟᱝ ᱛᱟᱦᱮᱱ ᱠᱟᱱ ᱛᱟᱠᱚᱣᱟ ᱟᱨ ᱚᱱᱟ ᱛᱮᱜᱮ ᱟᱹᱞᱤᱧ ᱦᱚᱸᱞᱤᱧ ᱱᱚᱝᱠᱟᱞᱤᱧ ᱩᱭᱦᱟᱹᱨᱮᱫᱟ ᱡᱮ ᱥᱟᱹᱨᱤ ᱜᱮ ᱯᱟᱞᱮᱱ ᱱᱚᱣᱟ ᱠᱚ ᱫᱚ ᱢᱤᱫ ᱥᱚᱢᱚᱭ ᱜᱷᱚᱴᱚᱱᱟ ᱠᱚᱫᱚ ᱜᱷᱚᱴᱟᱣ ᱟᱠᱟᱱᱟ ᱟᱨ ᱡᱟᱦᱟᱸ ᱡᱮ ᱟᱡᱚᱢ ᱵᱟᱲᱟ ᱛᱮ ᱦᱚᱸ ᱟᱹᱰᱤ ᱵᱤᱪᱤᱛᱨᱚ ᱜᱮ ᱵᱩᱡᱷᱟᱹᱜᱼᱟ ᱟᱨ ᱟᱵᱚ ᱨᱮᱱ ᱦᱟᱯᱲᱟᱢ ᱠᱚ ᱥᱮᱫᱟᱭ ᱦᱚᱲ ᱠᱚ ᱠᱚ ᱵᱷᱳᱜᱽ ᱟᱠᱟᱫᱼᱟ ᱡᱟᱦᱟᱸ ᱡᱮ ᱱᱚᱝᱠᱟ ᱚᱠᱛᱚ ᱨᱮᱠᱚ ᱛᱟᱦᱮᱸ ᱠᱟᱱᱟ ᱩᱱᱠᱩᱣᱟᱜ ᱞᱟᱹᱭ ᱠᱟᱛᱷᱟ ᱠᱚ ᱢᱟᱱᱮ ᱱᱚᱣᱟ ᱫᱚ ᱥᱟᱹᱨᱤ ᱠᱟᱛᱷᱟ ᱠᱚ ᱠᱟᱱ ᱜᱮᱭᱟ